ᱟᱞᱮ ᱱᱚᱣᱟ ᱰᱩᱝᱨᱤᱰᱤ ᱟᱹᱛᱩ ᱜᱮᱨᱟᱢᱨᱮ ᱛᱟᱞᱟ ᱠᱩᱞᱦᱤ ᱨᱮ ᱟᱞᱮᱭᱟᱜ ᱟᱠᱷᱟᱲᱟ ᱢᱮᱱᱟᱜᱼᱟ ᱫᱷᱚᱨᱚᱢ ᱟᱠᱷᱟᱲᱟ ᱛᱟᱞᱮ ᱚᱸᱰᱮ ᱯᱟᱨᱟᱵᱽ ᱯᱟᱹᱞᱤ ᱥᱮᱴᱮᱨ ᱞᱮᱱᱠᱷᱟᱱ ᱵᱟᱦᱟ ᱥᱚᱦᱨᱟᱭ ᱚᱸᱰᱮ ᱞᱟᱜᱽᱲᱮ ᱞᱮ ᱮᱱᱮᱡᱼᱟ ᱡᱚᱛᱚ ᱟᱹᱛᱩ ᱡᱟᱠᱟᱛ ᱦᱚᱲᱞᱮ ᱚᱰᱚᱠᱚᱜᱼᱟ ᱠᱚᱲᱟ ᱠᱩᱲᱤ ᱠᱚᱲᱟ ᱠᱚᱫᱚ ᱠᱚ ᱨᱩᱭᱟ ᱟᱨ ᱠᱩᱲᱤ ᱠᱚᱫᱚ ᱟᱞᱮ ᱞᱟᱜᱽᱲᱮ ᱞᱮ ᱮᱱᱮᱡᱼᱟ ᱚᱱᱠᱟ ᱠᱟᱛᱮ ᱡᱟᱣᱨᱟᱜ ᱟᱞᱮ ᱢᱤᱫ ᱧᱤᱫᱟᱹ ᱞᱮ ᱮᱱᱮᱡ ᱥᱮᱨᱮᱧᱟ ᱚᱱᱠᱟ ᱠᱟᱛᱮᱞᱮ ᱥᱮᱛᱟᱜ ᱦᱚᱪᱚᱭᱟ ᱥᱮᱛᱟᱜ ᱞᱮᱱᱠᱷᱟᱱ ᱫᱚ ᱛᱟᱭᱚᱢ ᱫᱚᱞᱮ ᱡᱮ ᱡᱟᱦᱟᱨᱚᱜᱼᱟ ᱵᱟᱦᱟ ᱵᱚᱸᱜᱟᱭ ᱢᱩᱞᱩᱜ ᱞᱮᱱᱠᱷᱟᱱ ᱵᱟᱦᱟ ᱪᱟᱸᱫᱳᱭ ᱢᱩᱞᱩᱜ ᱞᱮᱱᱠᱷᱟᱱ ᱵᱟᱦᱟ ᱮᱱᱮᱡ ᱞᱮ ᱪᱮᱫᱚᱜᱼᱟ ᱪᱮᱫ ᱠᱟᱛᱮ ᱵᱟᱦᱟ ᱡᱚᱠᱷᱚᱱ ᱥᱮᱴᱮᱨ ᱩᱛᱟᱹᱨᱚᱜᱼᱟ ᱩᱱ ᱡᱚᱠᱷᱚᱱ ᱫᱚ ᱵᱟᱦᱟ ᱮᱱᱮᱡ ᱤᱱᱟᱹ ᱦᱤᱞᱳᱜ ᱫᱚᱞᱮ ᱚᱰᱚᱠᱚᱜᱼᱟ ᱵᱟᱦᱟ ᱮᱱᱮᱡ ᱚᱰᱚᱠ ᱠᱟᱛᱮᱱ ᱟᱞᱮ ᱫᱩ ᱛᱤᱱ ᱵᱟᱡᱟ ᱠᱷᱚᱱᱟ ᱵᱟᱦᱟ ᱞᱮ ᱮᱱᱮᱡᱟ ᱟᱨᱦᱚᱸ ᱟᱹᱰᱤ ᱱᱤᱭᱟᱹ ᱥᱩᱨ ᱥᱟᱰᱜᱮ ᱨᱮᱱ ᱫᱤᱥᱚᱢ ᱦᱚᱲ ᱠᱚ ᱦᱤᱡᱩᱜ ᱟᱠᱚ ᱡᱚᱛᱚ ᱦᱚᱲᱞᱮ ᱨᱟᱹᱥᱠᱟᱹ ᱢᱤᱫᱟ ᱠᱚᱲᱟ ᱠᱩᱲᱤ ᱟᱨ ᱵᱟᱦᱟ ᱡᱟᱦᱮᱨ ᱵᱚᱸᱜᱟ ᱫᱚ ᱡᱚᱛᱚ ᱦᱚᱲᱜᱮ ᱚᱸᱰᱮᱞᱮ ᱜᱚᱰ ᱡᱚᱸᱦᱟᱨᱟ ᱟᱨ ᱵᱟᱦᱟ ᱥᱟᱨᱡᱚᱢ ᱵᱟᱦᱟ ᱫᱚ ᱡᱚᱛᱚ ᱦᱚᱲ ᱜᱮᱠᱚ ᱮᱢᱟᱦᱟᱞᱮᱭᱟ ᱠᱩᱲᱤ ᱠᱚᱫᱚ ᱥᱩᱫ ᱨᱮᱞᱮ ᱵᱟᱦᱟᱭᱟ ᱟᱨ ᱠᱚᱲᱟ ᱠᱚ ᱠᱚ ᱜᱚᱰ ᱡᱚᱸᱦᱟᱨ ᱞᱮᱠᱷᱟᱱ ᱠᱚᱲᱟ ᱠᱚᱫᱚ ᱞᱩᱛᱩᱨ ᱨᱮᱠᱚ ᱵᱟᱦᱟᱭᱟ ᱚᱱᱠᱟ ᱠᱟᱛᱮᱱ ᱤᱱᱟᱹ ᱦᱤᱞᱳᱜ ᱵᱟᱦᱟ ᱪᱟᱸᱫᱳ ᱫᱚ ᱟᱞᱮ ᱞᱮ ᱮᱱᱮᱡ ᱥᱮᱨᱮᱧᱟ